ᱦᱮᱞᱳ ᱦᱮᱸ ᱚᱠᱚᱭ ᱵᱤᱱ ᱞᱟᱹᱭᱮᱫᱼᱟ ᱚ ᱦᱚᱸ ᱪᱮᱫ ᱨᱮᱱᱟᱜ ᱪᱮᱫ ᱨᱮᱱᱟᱜ ᱪᱮᱫ ᱨᱮᱱᱟᱜ ᱡᱩᱛᱟᱹ ᱵᱮᱱ ᱪᱮᱫ ᱵᱟᱠᱷᱨᱟ ᱡᱩᱛᱟᱹ ᱵᱮᱱ ᱦᱟᱛᱟᱣᱟ ᱠᱷᱮᱞ ᱞᱟᱹᱜᱤᱫ ᱥᱮ ᱱᱚᱝᱠᱟ ᱦᱚᱨᱚᱜ ᱵᱟᱲᱟ ᱞᱟᱹᱜᱤᱫ ᱦᱚᱨᱚᱜ ᱵᱟᱲᱟ ᱞᱟᱹᱜᱤᱫ ᱢᱟ ᱚᱱᱠᱟ ᱠᱚ ᱢᱮᱱᱟᱜᱼᱟ ᱮᱰᱤᱰᱟᱥ ᱠᱚᱨᱮᱱᱟᱜ ᱢᱮᱱᱟᱜᱼᱟ ᱱᱟᱭᱠᱤ ᱠᱚᱨᱮᱱᱟᱜ ᱢᱮᱱᱟᱜᱼᱟ ᱜᱚᱱᱚᱝ ᱠᱚᱫᱚ ᱚᱱᱟ ᱵᱷᱮᱜᱟᱨ ᱵᱷᱮᱜᱟᱨ ᱫᱟᱢ ᱢᱮᱱᱟᱜᱼᱟ ᱚᱱᱟ ᱨᱮᱱᱟᱜ ᱦᱚᱸ ᱪᱮᱫᱟᱜ ᱥᱮ ᱱᱟᱭᱠᱤ ᱨᱮᱭᱟᱜ ᱵᱷᱮᱜᱟᱨ ᱫᱟᱢ ᱢᱮᱱᱟᱜᱼᱟ ᱯᱩᱢᱟ ᱨᱮᱱᱟᱜ ᱦᱚᱸ ᱵᱷᱮᱜᱟᱨ ᱫᱟᱢ ᱢᱮᱱᱟᱜᱼᱟ ᱮᱰᱤᱰᱷᱟᱥ ᱨᱮᱱᱟᱜ ᱵᱷᱮᱜᱟᱨ ᱫᱟᱢ ᱢᱮᱱᱟᱜᱼᱟ ᱡᱩᱫᱤ ᱟᱵᱮᱱ ᱱᱟᱭᱠᱤ ᱠᱚᱨᱮᱱᱟᱜ ᱦᱟᱛᱟᱣ ᱟᱹᱵᱤᱱ ᱮᱱᱠᱷᱟᱱ ᱚᱱᱟ ᱦᱤᱥᱟᱹᱵ ᱯᱟᱲᱟᱣ ᱟᱹᱵᱤᱱᱟ ᱯᱚᱱᱨᱚ ᱥᱚ ᱫᱩ ᱦᱟᱡᱟᱨ ᱯᱚᱸᱪᱤᱥ ᱥᱚ ᱯᱩᱢᱟ ᱨᱮᱱᱟᱜ ᱦᱚᱸ ᱚᱱᱠᱟᱜᱮ ᱢᱮᱱᱟᱜᱼᱟ ᱟᱹᱵᱤᱱᱟᱜ ᱛᱤᱱ ᱦᱟᱡᱟᱨ ᱥᱟᱲᱮ ᱛᱤᱱ ᱦᱟᱡᱟᱨ ᱦᱳᱭ ᱦᱮᱡᱽ ᱦᱚᱸ ᱢᱮᱴᱟᱨ ᱜᱮᱭᱟ ᱟᱫᱚ ᱟᱹᱵᱤᱱ ᱛᱤᱱᱟᱹᱜ ᱥᱟᱭᱤᱡᱽ ᱟᱜ ᱠᱚ ᱫᱚᱨᱠᱟᱨᱚᱜ ᱦᱮᱸ ᱧᱟᱢ ᱟᱹᱵᱤᱱ ᱦᱤᱡᱩᱜ ᱛᱤᱱ ᱠᱷᱚᱱᱟᱜ ᱫᱚᱠᱟᱱ ᱛᱮ ᱦᱤᱡᱩᱜ ᱵᱤᱱ ᱦᱳᱭ ᱚᱱᱟ ᱦᱤᱥᱟᱹᱵ ᱛᱮ ᱦᱤᱡᱩᱜ ᱵᱮᱱ ᱥᱮᱱᱟᱜ ᱟᱹᱞᱤᱧ ᱚᱱᱟ ᱦᱤᱥᱟᱹᱵ ᱛᱮᱞᱤᱧ ᱰᱤᱥᱠᱟᱣᱩᱱᱴ ᱟᱵᱮᱱᱟ ᱚᱠᱟ ᱞᱮᱠᱟᱱᱟᱜ ᱠᱷᱩᱥᱤᱭᱟᱜ ᱠᱟᱱᱟ ᱵᱤᱱ ᱛᱤᱱᱟᱹᱜ ᱫᱟᱢ ᱫᱟᱢ ᱠᱚ ᱚᱠᱟ ᱞᱮᱠᱟᱱᱟᱜ ᱠᱚ ᱦᱟᱸᱜ ᱵᱟᱹᱵᱤᱱ ᱤᱭᱟᱹ ᱞᱮᱠᱷᱟᱱ ᱦᱟᱸᱜ ᱵᱟᱹᱵᱤᱱ ᱧᱮᱞ ᱞᱮᱠᱷᱟᱱ ᱦᱳᱭ ᱪᱤᱠᱟᱹ ᱵᱮᱱ ᱴᱷᱤᱠᱟᱹᱭᱟ ᱡᱮ ᱟᱹᱞᱤᱧ ᱪᱤᱠᱤᱟᱹᱞᱤᱧ ᱢᱮᱱ ᱫᱟᱲᱮᱭᱟᱵᱮᱱᱟ ᱡᱮ ᱢᱮᱱᱛᱮ ᱱᱚᱣᱟ ᱡᱮᱛᱮᱱᱟᱜ ᱥᱮ ᱱᱚᱣᱟ ᱦᱟᱛᱟᱣ ᱵᱤᱱ ᱪᱮᱫᱟᱜ ᱥᱮ ᱟᱹᱵᱤᱱ ᱵᱤᱱ ᱦᱟᱛᱟᱣᱮᱜᱼᱟ ᱥᱮ ᱦᱟᱸᱜ ᱮᱱᱠᱷᱟᱱ ᱟᱵᱮᱱᱟᱜ ᱠᱩᱥᱤ ᱵᱟᱹᱥᱤ ᱟᱹᱵᱤᱱ ᱚᱠᱟ ᱵᱤᱱ ᱠᱩᱥᱤᱭᱟᱜᱼᱟ